ᱵᱟᱜᱟᱱ ᱧᱮᱞ ᱡᱚᱛᱚᱱ ᱞᱟᱹᱜᱤᱫ ᱛᱤᱱᱟᱹᱜ ᱜᱟᱱ ᱠᱷᱚᱨᱪᱟᱜᱼᱟ ᱟᱞᱮ ᱫᱚ ᱩᱞ ᱵᱟᱜᱟᱱ ᱜᱮᱞᱮ ᱵᱟᱜᱟᱱᱟ ᱛᱳ ᱠᱟᱹᱴᱤᱡ ᱠᱷᱚᱡ ᱦᱚᱭᱛᱮ ᱠᱟᱹᱴᱤᱡ ᱠᱷᱚᱡ ᱦᱚᱭᱛᱮ ᱟᱨ ᱠᱟᱹᱴᱤᱡ ᱠᱷᱚᱡ ᱨᱚᱦᱚᱭ ᱠᱟᱛᱮᱫ ᱛᱟᱨᱯᱚᱨᱮ ᱫᱟᱜ ᱠᱚᱞᱮ ᱫᱩᱞᱟᱜᱼᱟ ᱫᱩᱞ ᱠᱟᱛᱮᱜᱫ ᱛᱟᱨᱯᱚᱨᱮ ᱮᱥᱯᱨᱮᱭᱟᱞᱮ ᱵᱟᱦᱟ ᱥᱟᱵᱚᱜ ᱞᱟᱹᱜᱤᱫ ᱛᱟᱨᱯᱚᱨᱮ ᱟᱨᱦᱚᱸ ᱟᱞᱟᱜᱽ ᱜᱮᱞᱮ ᱥᱯᱨᱮᱭᱟ ᱚᱱᱟ ᱡᱚ ᱥᱟᱵᱚᱜ ᱞᱟᱹᱜᱤᱫ ᱛᱟᱨᱯᱚᱨᱮ ᱟᱨᱦᱚᱸ ᱞᱟᱹᱴᱩ ᱠᱟᱛᱮᱫ ᱡᱩᱫᱤ ᱛᱤᱸᱡᱩ ᱠᱚᱠᱚ ᱡᱚᱢ ᱠᱷᱟᱡ ᱚᱱᱟ ᱨᱟᱱᱞᱮ ᱞᱟᱜᱟᱣᱟᱜᱼᱟ ᱞᱟᱜᱟᱣ ᱠᱟᱛᱮᱫ ᱟᱨᱦᱚᱸ ᱡᱚ ᱱᱤᱭᱮᱛᱮ ᱚᱱᱟ ᱩᱞ ᱠᱚᱞᱮ ᱜᱚᱫ ᱦᱚᱪᱚᱭᱟ ᱜᱚᱫ ᱠᱟᱛᱮᱫ ᱟᱵᱟᱨ ᱟᱹᱠᱷᱨᱤᱧᱟᱞᱮ ᱛᱟᱨᱯᱚᱨᱮ ᱜᱟᱹᱰᱤ ᱠᱚ ᱱᱤᱡᱮᱛᱮ ᱵᱷᱟᱲᱟ ᱠᱟᱛᱮᱫ ᱤᱫᱤ ᱦᱩᱭᱩᱜᱼᱟ ᱦᱟᱹᱴᱭᱟᱹᱛᱮ ᱛᱳ ᱞᱟᱜᱽ ᱵᱷᱟᱜᱽ ᱠᱟᱹᱴᱤᱡ ᱠᱷᱚᱡ ᱟᱹᱠᱷᱨᱤᱧ ᱫᱷᱟᱹᱨᱤᱡ ᱛᱮ ᱠᱷᱚᱨᱪᱟ ᱵᱟ ᱡᱚᱱ ᱦᱤᱥᱟᱹᱵ ᱠᱚ ᱠᱷᱚᱨᱪᱟ ᱠᱚᱛᱮ ᱡᱚᱱ ᱠᱚᱣᱟᱜ ᱠᱷᱚᱨᱪᱟ ᱦᱤᱥᱟᱹᱵ ᱠᱚᱛᱮ ᱟᱹᱰᱤᱜᱟᱱ ᱜᱮ ᱠᱷᱚᱨᱪᱟᱜ ᱠᱟᱱᱟ ᱠᱷᱚᱨᱪᱟ ᱫᱚ ᱟᱨ ᱧᱮᱞ ᱡᱚᱛᱚᱱᱞᱮ ᱞᱟᱹᱜᱤᱫ ᱛᱮᱫᱚ ᱢᱤᱫ ᱵᱤᱜᱷᱟᱹᱨᱮ ᱵᱟᱜᱟᱱ ᱨᱚᱦᱚᱭ ᱞᱮᱠᱷᱟᱡ ᱚᱱᱟᱨᱮ ᱵᱟᱨ ᱦᱚᱲᱫᱚ ᱛᱟᱦᱮᱸ ᱛᱮᱜᱮ ᱞᱟᱜᱟᱣ ᱟᱹᱠᱤᱱᱟ ᱩᱱᱠᱤᱱ ᱜᱮ ᱚᱱᱟ ᱫᱟᱨᱮ ᱫᱚᱠᱤᱱ ᱧᱮᱞ ᱡᱚᱛᱚᱱᱟ ᱠᱟᱹᱴᱤᱡ ᱵᱟᱦᱟ ᱠᱷᱚᱡ ᱦᱚᱭᱛᱮ ᱡᱚ ᱵᱤᱞᱤᱜ ᱫᱷᱟᱹᱵᱤᱡᱛᱮ ᱩᱱᱠᱤᱱ ᱜᱮᱠᱤᱱ ᱛᱤᱭᱟᱹᱜ ᱟᱹᱜᱩᱭᱟ ᱛᱤᱭᱳᱜ ᱠᱟᱛᱮᱫ ᱠᱤᱱ ᱟᱹᱠᱷᱨᱤᱧᱟ ᱛᱳ ᱮᱱᱨᱮᱦᱚᱸ ᱢᱳᱴᱟᱢᱩᱴᱤ ᱠᱷᱚᱨᱪᱟ ᱯᱟᱲᱟᱜ ᱠᱟᱱᱟ ᱵᱤᱜᱷᱟᱹ ᱨᱮ ᱛᱤᱨᱤᱥ ᱛᱷᱮᱠᱮ ᱪᱚᱞᱞᱤᱥ ᱦᱟᱡᱟᱨ ᱴᱟᱠᱟ ᱞᱷᱚᱨᱪᱟ ᱫᱚ ᱯᱟᱲᱟᱜ ᱠᱟᱱᱟ ᱢᱟᱱᱮ ᱨᱟᱱ ᱴᱟᱱ ᱠᱚ ᱞᱟᱜᱟᱜ ᱠᱟᱱᱟ ᱫᱟᱨᱮ ᱨᱮ ᱴᱷᱤᱠ ᱢᱚᱛᱳ ᱫᱟᱜ ᱮᱢᱟᱜ ᱦᱩᱭᱩᱜ ᱠᱟᱱᱟ ᱟᱨᱦᱚᱸ ᱢᱤᱫ ᱦᱚᱲ ᱛᱮᱫᱚ ᱵᱟᱝ ᱯᱚᱪᱚᱨᱚᱜᱼᱟ ᱚᱱᱟ ᱞᱟᱹᱜᱤᱫ ᱛᱮ ᱡᱚᱱ ᱥᱟᱵ ᱠᱚ ᱦᱩᱭᱩᱜ ᱠᱟᱱᱟ ᱚᱱᱟ ᱠᱚᱛᱮ ᱟᱹᱰᱤᱜᱟᱱ ᱜᱮ ᱠᱷᱚᱨᱪᱟ ᱫᱚ ᱯᱟᱲᱟᱜ ᱠᱟᱱᱟ ᱵᱤᱜᱷᱟᱹᱨᱮ ᱡᱩᱫᱤ ᱚᱱᱟ ᱨᱮᱭᱟᱜ ᱤᱭᱟᱹ ᱦᱩᱭᱩᱜᱚᱜ ᱠᱟᱱᱟ